ᱦᱩᱸ ᱦᱩᱸ ᱦᱮᱞᱳ ᱦᱮᱸᱢᱟ ᱨᱚᱲ ᱵᱮᱱ ᱦᱮᱸ ᱡᱚᱦᱟᱨ ᱜᱮ ᱦᱮᱸ ᱟᱹᱞᱤᱧ ᱫᱚ ᱵᱮᱥ ᱜᱮ ᱦᱮᱱᱟᱜ ᱞᱤᱧᱟᱹ ᱚ ᱟᱞᱮ ᱱᱚᱱᱛᱮ ᱢᱟ ᱦᱚᱸᱜᱼᱚᱭ ᱪᱟᱥ ᱟᱵᱟᱫᱽ ᱪᱷᱟᱲᱟ ᱢᱟ ᱟᱨ ᱵᱟᱫᱽ ᱵᱟᱹᱠᱤ ᱠᱟᱹᱢᱤ ᱢᱟ ᱥᱮᱨᱚᱠᱚᱢ ᱵᱟᱹᱱᱩᱜ ᱜᱮ ᱟᱨ ᱡᱚᱠᱷᱚᱱ ᱪᱟᱥ ᱟᱵᱟᱫᱽ ᱟᱨᱠᱤ ᱦᱩᱭ ᱵᱟᱲᱟ ᱠᱟᱛᱮᱫ ᱫᱚ ᱦᱚᱲ ᱠᱚᱫᱚ ᱳᱭ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ ᱠᱚᱲᱟ ᱠᱚᱦᱚᱸ ᱟᱨ ᱵᱟᱝᱠᱷᱟᱱ ᱫᱚ ᱵᱟᱨᱦᱮ ᱥᱮᱫ ᱠᱚ ᱥᱮᱱᱚᱜ ᱠᱟᱱᱟ ᱵᱟᱨᱦᱮ ᱫᱤᱥᱳᱢ ᱱᱚᱝᱠᱟ ᱦᱮᱸ ᱳᱲᱤᱥᱥᱟ ᱵᱤᱨᱵᱷᱩᱢ ᱱᱤᱭᱟᱹ ᱠᱚᱨᱮ ᱠᱳᱞᱠᱟᱛᱟ ᱚᱱᱟ ᱠᱚ ᱥᱟᱭᱤᱰ ᱠᱚ ᱪᱟᱞᱟᱜ ᱠᱟᱱᱟ ᱚ ᱦᱩᱭᱩᱜ ᱠᱟᱱᱟ ᱱᱚᱛᱮ ᱫᱚ ᱟᱨᱠᱤ ᱵᱚᱪᱷᱚᱨ ᱨᱮ ᱵᱟᱨ ᱫᱷᱟᱣ ᱫᱚ ᱪᱟᱥ ᱫᱚ ᱦᱩᱭᱩᱜ ᱠᱟᱱ ᱜᱮᱭᱟ ᱟᱫᱚ ᱡᱚᱠᱷᱚᱱ ᱜᱮ ᱦᱚᱸᱜᱼᱚᱭ ᱱᱤᱛᱳᱜ ᱫᱚ ᱡᱚᱸᱰᱨᱟ ᱠᱚᱠᱚ ᱨᱚᱦᱚᱭ ᱵᱟᱲᱟᱣ ᱠᱟᱜᱼᱟ ᱦᱟᱨᱟ ᱵᱟᱲᱟᱣ ᱠᱟᱱᱟ ᱫᱟᱨᱮ ᱵᱟᱲᱟᱣᱠᱟᱱᱟ ᱟᱫᱚ ᱱᱤᱛᱚᱜ ᱫᱚ ᱦᱚᱸᱜᱼᱚᱭ ᱠᱟᱹᱢᱤ ᱠᱚ ᱛᱷᱤᱨ ᱦᱟᱛᱟᱲᱟᱠᱟᱱᱟ ᱦᱩᱲᱩ ᱠᱚᱠᱚ ᱨᱚᱦᱚᱭ ᱠᱟᱫ ᱛᱮ ᱦᱮᱲᱦᱮᱫ ᱵᱟᱲᱟ ᱠᱟᱛᱮᱫ ᱱᱤᱛᱳᱜ ᱫᱚ ᱛᱷᱤᱨ ᱦᱟᱛᱟᱲ ᱠᱟᱱᱛᱮ ᱠᱚᱲᱟ ᱠᱚᱫᱚ ᱵᱟᱨᱦᱮ ᱫᱤᱥᱚᱢ ᱠᱚ ᱪᱟᱞᱟᱣ ᱠᱟᱱᱟ ᱠᱟᱹᱢᱤ ᱟᱨ ᱦᱮᱸ ᱜᱟᱱᱚᱜᱼᱟ ᱛᱟᱠ ᱛᱮ ᱦᱮᱸ ᱠᱟᱹᱢᱤ ᱦᱚᱸ ᱠᱟᱹᱢᱤ ᱫᱟᱬᱟᱱ ᱦᱚᱸ ᱚᱝᱠᱟ ᱟᱹᱛᱩ ᱨᱮᱱ ᱢᱤᱫ ᱵᱟᱨ ᱦᱚᱲ ᱠᱚ ᱪᱟᱞᱟᱜ ᱠᱟᱱ ᱠᱷᱟᱱ ᱫᱚ ᱩᱱᱠᱩ ᱥᱟᱶᱛᱮ ᱟᱨᱦᱚᱸ ᱵᱟᱨ ᱯᱮ ᱦᱚᱲ ᱠᱚ ᱥᱚᱸᱜᱮ ᱛᱚᱨᱟᱜ ᱠᱟᱱᱟ ᱚᱱᱠᱟ ᱵᱟᱨᱦᱮ ᱫᱤᱥᱚᱢ ᱧᱮᱞ ᱞᱮᱠᱟ ᱥᱮ ᱚᱱᱛᱮᱱᱟᱜ ᱦᱮᱸ ᱟᱨ ᱚᱱᱛᱮ ᱫᱚ ᱠᱟᱛᱷᱟᱡ ᱛᱷᱚᱲᱟ ᱨᱮᱹᱴ ᱦᱚᱸ ᱰᱷᱮᱨ ᱧᱚᱜ ᱜᱮᱭᱟ ᱚᱱᱟᱛᱮ ᱚᱱᱛᱮ ᱠᱚ ᱪᱟᱞᱟᱜ ᱠᱟᱱᱟ ᱵᱟᱨᱦᱮ ᱥᱮᱫ ᱜᱮ ᱠᱟᱹᱢᱤ ᱦᱮᱸ ᱟᱨ ᱚᱠᱚᱭ ᱠᱚᱫᱚ ᱨᱟᱹᱥᱠᱟᱹ ᱛᱮᱦᱚᱸ ᱠᱚ ᱥᱮᱱᱚᱜ ᱠᱟᱱᱟ ᱡᱮ ᱵᱟᱝ ᱫᱤᱥᱚᱢ ᱧᱮᱞ ᱦᱩᱭᱩᱜ ᱠᱟᱱᱟ ᱦᱮᱸ ᱠᱟᱹᱢᱤ ᱦᱚᱸ ᱠᱟᱹᱢᱤ ᱟᱨ ᱫᱤᱥᱚᱢ ᱧᱮᱞ ᱦᱚᱸ ᱟᱨ ᱚᱸᱰᱮ ᱫᱚ ᱥᱚᱸᱜᱮ ᱥᱟᱛᱷᱤ ᱠᱚ ᱛᱟᱦᱮᱱ ᱠᱟᱱᱟ ᱡᱚᱢ ᱧᱩᱭ ᱨᱟᱹᱥᱠᱟᱹ ᱛᱮᱠᱚ ᱛᱟᱦᱮᱱ ᱠᱟᱱᱟ ᱚᱱᱟ ᱜᱮ ᱢᱤᱫᱛᱮ ᱟᱨᱠᱤ ᱤᱱᱟᱹᱜ ᱫᱤᱱ ᱢᱟ ᱚᱲᱟᱜ ᱨᱮᱜᱮ ᱠᱚ ᱛᱟᱦᱮᱱ ᱠᱟᱱ ᱟᱫᱚ ᱚᱱᱮ ᱢᱤᱫ ᱫᱩ ᱢᱟᱥ ᱞᱮᱠᱟ ᱚᱸᱰᱮ ᱥᱮᱱ ᱠᱟᱛᱮᱟᱫ ᱵᱟᱨᱦᱮ ᱥᱮᱫ ᱨᱮᱠᱚ ᱠᱟᱹᱢᱤ ᱵᱟᱲᱟᱭᱫᱟ ᱦᱩᱸ ᱚᱱᱟᱜᱮ ᱦᱮᱸ ᱛᱚᱵᱮ ᱱᱤᱭᱟᱹ ᱠᱚ ᱞᱟᱹᱜᱤᱫ ᱛᱮᱜᱮ ᱵᱮᱱ ᱯᱷᱳᱱ ᱞᱮᱫᱟ ᱚ ᱟᱨ ᱚ ᱟᱪᱪᱷᱟ ᱦᱮᱸ ᱟᱨᱠᱤ ᱥᱚᱸᱜᱮ ᱥᱚᱸᱜᱮ ᱪᱟᱞᱟᱣ ᱞᱮᱱᱠᱷᱟᱱ ᱫᱚ ᱥᱚᱸᱜᱮ ᱥᱚᱸᱜᱮ ᱠᱚ ᱛᱟᱦᱮᱱᱟ ᱟᱨᱠᱤ ᱢᱤᱫᱴᱮᱱ ᱚᱲᱟᱜ ᱨᱮᱱ ᱦᱚᱲ ᱦᱚᱸ ᱱᱤᱥᱪᱤᱱᱛᱟᱹ ᱟᱨ ᱮᱥᱠᱟᱨ ᱮᱥᱠᱟᱨ ᱪᱟᱞᱟᱣ ᱞᱮᱱᱠᱷᱟᱱ ᱫᱚ ᱢᱤᱫᱴᱮᱱ ᱴᱮᱱᱥᱮᱱ ᱛᱟᱦᱮᱱ ᱠᱟᱱᱟ ᱡᱮ ᱚᱠᱟᱨᱮᱭ ᱪᱟᱞᱟᱣᱱᱟ ᱵᱟᱭ ᱪᱟᱞᱟᱣᱱᱟ ᱚᱠᱟ ᱥᱮᱫᱼᱮ ᱥᱮᱱ ᱯᱟᱨᱚᱢᱮᱱᱟ ᱥᱮ ᱪᱮᱫ ᱦᱮᱸ ᱢᱟ ᱛᱚᱵᱮ ᱴᱷᱤᱠᱜᱮᱭᱟ ᱦᱩᱸ